ᱦᱮᱞᱳ ᱟᱵᱮᱱ ᱜᱮ ᱞᱚᱠᱠᱷᱚᱱ ᱢᱩᱨᱢᱩ ᱮᱱᱠᱟᱱ ᱤᱧᱟᱹᱜ ᱚᱲᱟᱜ ᱨᱮᱱᱟᱝ ᱰᱩᱢᱴᱟᱜ ᱠᱟᱹᱴᱤᱡ ᱵᱟᱹᱲᱤᱡ ᱟᱠᱟᱱᱟ ᱰᱩᱢ ᱵᱟᱝ ᱡᱩᱞᱩᱜ ᱠᱟᱱᱟ ᱟᱨ ᱵᱳᱰ ᱨᱮ ᱠᱟᱨᱮᱱᱴ ᱵᱟᱭ ᱮᱢᱟᱜ ᱠᱟᱱᱟ ᱢᱤᱫᱴᱮᱱ ᱪᱩᱞᱩ ᱢᱮᱱᱟᱜᱼᱟ ᱪᱩᱞᱩ ᱵᱟᱝ ᱪᱟᱞᱟᱜ ᱠᱟᱱᱟ ᱚᱱᱟ ᱠᱚ ᱢᱟᱱᱮ ᱪᱮᱫ ᱠᱟᱹᱴᱤᱡ ᱥᱟᱨᱟᱥᱟᱹᱨᱤ ᱞᱟᱹᱜᱤᱫ ᱦᱤᱡᱩᱜ ᱟᱪᱪᱷᱟ ᱛᱤᱱᱟᱹᱜ ᱥᱮᱡ ᱵᱮᱱ ᱥᱚᱢᱚᱭ ᱫᱟᱲᱮᱭᱟᱜᱼᱟ ᱮᱱᱠᱷᱟᱱ ᱟᱨ ᱯᱟᱝᱠᱷᱟ ᱢᱮᱫᱴᱮᱱ ᱢᱮᱱᱟᱜᱼᱟ ᱯᱟᱝᱠᱷᱟ ᱦᱚᱸ ᱵᱟᱝ ᱟᱹᱪᱩᱨᱚᱜ ᱠᱟᱱᱟ ᱚᱱᱟ ᱦᱚᱸ ᱚᱠᱟᱴᱷᱮᱡ ᱪᱚᱝ ᱵᱳᱰ ᱨᱮ ᱥᱮ ᱪᱮᱫ ᱨᱮ ᱵᱟᱹᱲᱤᱡ ᱟᱠᱟᱱᱟ ᱚᱱᱟ ᱦᱚᱸ ᱵᱟᱹᱞᱤᱧ ᱢᱮᱱ ᱦᱚᱪᱚ ᱫᱟᱲᱮᱜ ᱠᱟᱱᱟ ᱟᱫᱚ ᱱᱤᱝᱠᱟᱹᱱ ᱦᱚᱲ ᱛᱚ ᱚᱱᱟ ᱠᱚᱨᱮᱱᱟᱜ ᱵᱟᱲᱟᱭ ᱵᱟᱹᱱᱩᱜ ᱠᱟᱫᱟ ᱢᱟᱱᱮ ᱤᱱᱠᱟᱹᱛᱮ ᱵᱟᱹᱞᱤᱧ ᱧᱮᱞ ᱫᱟᱲᱮᱜ ᱠᱟᱱᱟ ᱢᱟᱱᱮ ᱰᱩᱢ ᱦᱚᱸ ᱵᱟᱝ ᱡᱩᱞᱩᱜ ᱠᱟᱱᱟ ᱟᱨ ᱵᱳᱰ ᱨᱮ ᱠᱟᱨᱮᱱᱴ ᱦᱚᱸ ᱵᱟᱭ ᱮᱢᱟᱜ ᱠᱟᱱᱟ ᱟᱨ ᱮᱵᱚᱝ ᱵᱟᱝᱫᱚ ᱦᱟᱱᱟ ᱛᱟᱨᱜᱮ ᱛᱚᱯᱟᱜ ᱟᱠᱟᱱ ᱵᱟᱝᱫᱚ ᱪᱤᱠᱟᱹ ᱦᱟᱠᱟᱱ ᱚᱱᱟ ᱠᱚᱫᱚ ᱵᱟᱝ ᱵᱟᱹᱞᱤᱧ ᱢᱮᱱ ᱚᱪᱚ ᱫᱟᱲᱮᱜ ᱠᱟᱱᱟ ᱚᱠᱟᱴᱷᱮᱡ ᱪᱤᱠᱟᱹ ᱦᱟᱠᱟᱱᱟ

ᱟᱪᱪᱷᱟ ᱦᱮᱸ ᱚᱲᱟᱜ ᱥᱮᱫ ᱨᱮᱜᱮ ᱦᱟᱸᱜ ᱞᱤᱧ ᱛᱟᱦᱮᱸ ᱦᱟᱛᱟᱲᱚᱜᱼᱟ ᱮᱱᱠᱷᱟᱱ ᱥᱚᱢᱚᱭ ᱥᱚᱢᱚᱭ ᱠᱚ ᱛᱤᱱ ᱢᱟᱪᱷᱟ ᱵᱮᱱ ᱮᱢᱫᱟ ᱥᱚᱢᱚᱭ ᱠᱚ ᱵᱟᱝᱠᱷᱟᱱ ᱛᱚ ᱟᱹᱞᱤᱧ ᱦᱚᱸᱛᱚ ᱢᱟᱱᱮ ᱠᱤᱪᱷᱩ ᱠᱟᱹᱢᱤ ᱢᱮᱱᱟᱜ ᱛᱟᱹᱞᱤᱧᱟ ᱚᱱᱟ ᱛᱮᱦᱚᱸ ᱵᱟᱞᱤᱧ ᱛᱟᱦᱮᱱᱚᱜᱼᱟ ᱥᱚᱢᱚᱭ ᱠᱚ ᱡᱩᱫᱤ ᱵᱮᱱ ᱦᱮᱸ ᱚᱲᱟᱜ ᱠᱚᱨᱮ ᱫᱚ ᱢᱮᱱᱟᱜ ᱫᱚ ᱢᱮᱱᱟᱜ ᱢᱮᱱᱟᱜ ᱵᱟᱲᱟ ᱠᱚᱜᱮᱭᱟ ᱩᱱᱠᱩ ᱦᱚᱸ ᱛᱟᱦᱮᱸ ᱱᱚᱜᱼᱟ ᱥᱮ ᱵᱟᱝ ᱢᱟᱱᱮ ᱴᱟᱭᱤᱢ ᱢᱤᱫᱴᱟᱝ ᱛᱟᱦᱮᱸ ᱞᱮᱱᱠᱷᱟᱱ ᱫᱚ ᱟᱫᱚ ᱛᱟᱦᱮᱸ ᱱᱚᱜᱼᱟ ᱠᱚ ᱵᱟᱝᱠᱷᱟᱱ ᱫᱚ ᱪᱟᱜ ᱠᱚ ᱛᱟᱦᱮᱸ ᱱᱚᱜᱼᱟ ᱯᱟᱝᱠᱷᱟ ᱢᱤᱫᱴᱟᱝ ᱵᱟᱝ ᱪᱟᱹᱞᱩᱜ ᱠᱟᱱᱟ ᱟᱨ ᱢᱤᱫᱴᱮᱱ ᱴᱩᱞᱩ ᱵᱟᱝ ᱪᱟᱞᱟᱜ ᱠᱟᱱᱟ ᱴᱩᱞᱩ ᱨᱮᱱᱟᱜ ᱢᱟᱱᱮ ᱫᱟᱜ ᱵᱟᱝ ᱨᱟᱠᱟᱵᱚᱜ ᱠᱟᱱᱟ ᱟᱨ ᱵᱳᱨᱰ ᱨᱮ ᱠᱟᱨᱮᱱᱴ ᱵᱟᱭ ᱮᱢᱟᱜ ᱠᱟᱱᱟ ᱦᱮᱸ ᱦᱩᱸ ᱟᱨ ᱰᱩᱢ ᱰᱩᱢ ᱠᱚᱦᱚᱸ ᱵᱟᱝ ᱡᱩᱞᱩᱜ ᱠᱟᱱᱟ ᱵᱳᱨᱰ ᱨᱮ ᱢᱚᱴᱟᱢᱩᱴᱤ ᱢᱮᱱᱟᱜ ᱟᱠᱟᱫᱟ ᱢᱟᱱᱮ ᱯᱮ ᱫᱤᱱ ᱞᱮᱠᱟ ᱦᱩᱭᱮᱱ ᱫᱚᱢᱮ ᱫᱤᱱ ᱫᱚ ᱵᱟᱝ ᱦᱩᱭᱟᱠᱟᱱᱟ

ᱢᱟᱨᱥᱟᱞ ᱫᱚ ᱚᱱᱟ ᱠᱚᱜᱮ ᱞᱮ ᱵᱮᱵᱚᱦᱟᱨ ᱤᱫᱤᱭᱮᱫ ᱛᱟᱦᱮᱱᱟ ᱱᱤᱛᱳᱜ ᱫᱚ ᱧᱩᱛ ᱨᱮᱜᱮ ᱢᱮᱱᱟᱜ ᱠᱟᱜ ᱞᱮᱭᱟ ᱦᱮᱸ ᱢᱟᱱᱮ ᱢᱟᱱᱮ ᱛᱮᱦᱮᱧ ᱛᱮᱦᱮᱧ ᱢᱩᱫᱽᱨᱮ ᱥᱮᱴᱮᱨ ᱞᱮᱱᱠᱷᱟᱱ ᱟᱨᱚ ᱵᱷᱟᱞᱮ ᱠᱚᱜᱼᱟ ᱚᱸᱻ ᱦᱮᱸᱛᱚ